ᱦᱚᱴᱚᱜ ᱦᱟᱹᱥᱩ ᱪᱟᱵᱟᱭ ᱞᱟᱹᱜᱤᱫ ᱤᱧᱟᱹᱜ ᱟᱹᱛᱩ ᱨᱮᱱ ᱦᱚᱲ ᱠᱚ ᱠᱩᱥᱤᱭᱟᱜ ᱟ ᱚᱱᱠᱟᱱ ᱠᱤᱪᱷᱩ ᱜᱟᱱ ᱩᱯᱠᱟᱨ ᱠᱚᱫᱚ ᱦᱩᱭᱩᱜ ᱠᱟᱱᱟ ᱢᱟᱦᱟᱸ ᱞᱮᱠᱟ ᱛᱮ ᱢᱟᱦᱟᱸ ᱛᱤᱥᱚᱜ ᱡᱟᱦᱟᱸᱭᱟᱜ ᱦᱚᱴᱚᱜ ᱦᱟᱹᱥᱩ ᱞᱮᱱ ᱠᱷᱟᱱ ᱚᱱᱟ ᱦᱟᱹᱥᱩ ᱪᱟᱵᱟᱭ ᱞᱟᱹᱜᱤᱫ ᱟᱭᱢᱟ ᱦᱚᱲ ᱟᱹᱰᱤ ᱟᱭᱢᱟ ᱞᱮᱠᱟᱱ ᱡᱤᱱᱤᱥ ᱛᱮ ᱡᱤᱱᱤᱥ ᱠᱚ ᱵᱮᱣᱦᱟᱨᱟ ᱚᱠᱚᱭ ᱠᱚᱫᱚ ᱯᱮ ᱥᱤᱨᱟᱹ ᱥᱮ ᱵᱟᱪᱠᱚᱢ ᱨᱮᱭᱟᱜ ᱰᱟᱹᱨ ᱯᱮᱴᱮᱡ ᱟᱹᱜᱩ ᱠᱟᱛᱮᱜ ᱚᱱᱟ ᱨᱮᱭᱟᱜ ᱛᱚᱣᱟ ᱛᱮᱫ ᱡᱟᱦᱟᱸ ᱴᱷᱮᱱ ᱡᱟᱦᱟᱸ ᱴᱷᱮᱱ ᱠᱷᱚᱱ ᱩᱰᱩᱝᱚᱜ ᱠᱟᱱᱟ ᱚᱸᱰᱮ ᱵᱩᱞᱩᱝ ᱢᱮᱥᱟ ᱠᱟᱛᱮᱫ ᱦᱟᱞᱠᱟ ᱥᱮᱝᱜᱮᱞ ᱨᱮ ᱥᱮᱠᱟᱣ ᱠᱟᱛᱮᱫ ᱠᱚ ᱚᱛᱟᱭᱟ ᱟᱨ ᱚᱱᱟ ᱫᱚ ᱚᱛᱟ ᱥᱚᱢᱚᱭ ᱦᱟᱞᱠᱟ ᱟᱸ ᱦᱟᱹᱥᱩ ᱠᱟᱱ ᱡᱟᱭᱜᱟ ᱨᱮ ᱚᱛᱟ ᱦᱩᱭᱩᱜ ᱟ ᱚᱱᱟ ᱚᱱᱟ ᱠᱚ ᱟᱨᱦᱚᱸ ᱚᱱᱟ ᱠᱚ ᱪᱷᱟᱰᱟ ᱟᱨᱦᱚᱸ ᱟᱹᱰᱤ ᱟᱭᱢᱟ ᱞᱮᱠᱟᱱᱟᱜ ᱜᱮᱠᱚ ᱵᱮᱣᱦᱟᱨᱟ ᱡᱮᱢᱚᱱ ᱛᱚᱨᱦᱚᱫᱽ ᱤᱛᱤᱞ ᱥᱤᱢ ᱤᱛᱤᱞ ᱠᱚᱦᱚᱸ ᱪᱷᱮᱨ ᱠᱟᱛᱮᱫ ᱵᱚᱛᱚᱞ ᱨᱮᱠᱚ ᱫᱚᱦᱚ ᱠᱟᱜ ᱟ ᱚᱱᱟ ᱦᱚᱸ ᱞᱚᱞᱚ ᱠᱟᱛᱮᱫ ᱦᱟᱹᱥᱩ ᱠᱟᱱ ᱡᱟᱭᱜᱟ ᱨᱮᱠᱚ ᱢᱟᱹᱞᱤᱥᱟ